ᱦᱮᱞᱳ ᱰᱨᱟᱭᱵᱷᱟᱨ ᱵᱟᱹᱵᱩ ᱟᱢ ᱟᱱᱚᱱᱫᱚ ᱵᱟᱡᱟᱨ ᱠᱷᱚᱱ ᱠᱷᱟᱱᱰᱟᱨᱤᱢ ᱟᱹᱜᱩ ᱦᱚᱴᱚ ᱠᱟ ᱫᱤᱧ ᱩᱱᱤᱧ ᱞᱟᱹᱭᱫᱟ ᱥᱟᱨᱦᱟᱣ ᱮᱢᱚᱜ ᱞᱟᱹᱜᱤᱫ ᱤᱧ ᱯᱷᱳᱱ ᱠᱟᱫᱟ ᱟᱹᱰᱤ ᱵᱷᱟᱜᱮᱭᱟᱱ ᱦᱚᱲ ᱠᱟᱱᱟᱢ ᱡᱮ ᱧᱤᱫᱟᱹ ᱧᱩᱛ ᱚᱥᱚᱢᱚᱭ ᱨᱮ ᱢᱤᱫᱴᱮᱱ ᱠᱩᱲᱤ ᱦᱚᱯᱚᱱ ᱡᱟᱦᱟᱸᱭ ᱚᱠᱚᱭ ᱜᱮ ᱵᱟᱭ ᱵᱷᱚᱨᱥᱟ ᱟᱠᱚ ᱩᱱᱤ ᱦᱚᱸ ᱚᱲᱟᱜ ᱮᱢ ᱟᱹᱜᱩ ᱦᱚᱴᱚ ᱠᱟᱫᱮᱭᱟ ᱟᱹᱰᱤ ᱱᱟᱯᱟᱭ ᱵᱮᱵᱚᱦᱟᱨ ᱠᱟᱛᱮ ᱚᱲᱟᱜ ᱨᱮ ᱞᱟᱹᱭ ᱦᱚᱴᱚ ᱠᱟᱛᱮ ᱟᱹᱰᱤ ᱵᱷᱟᱜᱮ ᱜᱮᱢ ᱵᱮᱵᱚᱦᱟᱨ ᱠᱟᱫᱟ ᱡᱟᱦᱟᱸ ᱛᱤᱥ ᱡᱟᱦᱟᱸᱭ ᱴᱷᱮᱱ ᱦᱚᱸ ᱡᱮᱱᱚ ᱱᱚᱝᱠᱟ ᱜᱮᱢ ᱵᱮᱵᱚᱦᱟᱨ ᱟᱨᱚ ᱟᱭᱢᱟ ᱥᱟᱨᱦᱟᱣ ᱠᱚ ᱮᱢᱟᱢᱟ ᱡᱚᱛᱚ ᱦᱚᱲᱜᱮ